ᱤᱧ ᱢᱤᱫ ᱫᱷᱟᱣ ᱫᱟᱬᱟᱱᱤᱧ ᱥᱮᱱ ᱞᱮᱱᱟ ᱛᱚ ᱥᱮᱱ ᱱᱟᱞᱮ ᱥᱮᱱ ᱢᱟᱞᱮ ᱥᱮᱱᱱᱟ ᱥᱮᱱ ᱠᱟᱛᱮᱫ ᱪᱟᱹᱛ ᱵᱟᱹᱭᱥᱟᱹᱠᱷ ᱫᱤᱱ ᱧᱮᱞ ᱦᱩᱭᱩᱜ ᱠᱟᱱᱟ ᱡᱟᱭᱜᱟ ᱢᱟ ᱟᱹᱰᱤ ᱱᱟᱯᱟᱭᱟ ᱢᱮᱱᱠᱷᱟᱱ ᱚᱸᱰᱮ ᱥᱤᱛᱩᱝ ᱥᱟᱶᱛᱮ ᱞᱚᱞᱚ ᱦᱚᱭ ᱚᱱᱟ ᱥᱟᱶᱛᱮ ᱫᱟᱜ ᱢᱮᱱᱟᱜᱼᱟ ᱠᱤᱱᱛᱩ ᱟᱹᱰᱤ ᱟᱱᱟᱴᱟ ᱛᱚ ᱥᱤᱛᱩᱝ ᱠᱷᱚᱱ ᱵᱟᱧᱪᱟᱣ ᱞᱟᱹᱜᱤᱫ ᱛᱮ ᱥᱟᱶᱛᱮ ᱛᱤᱨᱯᱚᱞ ᱞᱮ ᱤᱫᱤᱭᱟᱱ ᱛᱟᱦᱮᱸᱫ ᱛᱤᱨᱯᱚᱞ ᱛᱮᱞᱮ ᱪᱷᱟᱢᱰᱟ ᱠᱮᱫᱟ ᱚᱱᱟ ᱥᱟᱶᱛᱮ ᱛᱟᱦᱮᱸ ᱠᱟᱱ ᱛᱟᱞᱮᱭᱟ ᱥᱚᱸᱜᱮ ᱨᱮ ᱠᱤᱪᱷᱩ ᱫᱟᱜ ᱫᱟᱜ ᱪᱟᱞᱟᱣᱮᱱ ᱛᱟᱞᱮᱭᱟ ᱠᱤᱪᱷᱩ ᱠᱷᱚᱱ ᱪᱟᱞᱟᱣ ᱯᱚᱨᱮ ᱟᱞᱮᱭᱟᱜ ᱡᱟᱦᱟᱸ ᱴᱷᱮᱱ ᱫᱟᱜ ᱛᱟᱦᱮᱸ ᱠᱟᱱᱟ ᱤᱱᱟᱹ ᱦᱚᱸ ᱪᱟᱵᱟᱭᱱᱟ ᱛᱟᱦᱞᱮ ᱤᱱᱟᱹᱨᱮ ᱪᱮᱫ ᱞᱮ ᱪᱤᱠᱟᱹᱭᱟ ᱥᱟᱢᱟᱝ ᱫᱟᱯᱨᱟᱢ ᱨᱮ ᱡᱟᱦᱟᱸ ᱟᱹᱛᱩ ᱠᱚ ᱢᱮᱱᱟᱜᱼᱟ ᱥᱮ ᱚᱲᱟᱜ ᱠᱚ ᱢᱮᱱᱟᱜᱼᱟ ᱚᱸᱰᱮ ᱩᱱᱠᱩ ᱠᱚᱞᱮ ᱠᱩᱞᱤ ᱵᱟᱲᱟ ᱠᱮᱫ ᱠᱚᱣᱟ ᱠᱩᱞᱤ ᱠᱮᱫ ᱠᱚᱣᱟᱞᱮ ᱡᱮ ᱫᱟᱜ ᱛᱤᱱᱟᱹᱜ ᱡᱷᱟᱹᱞ ᱨᱮ ᱢᱮᱱᱟᱜᱼᱟ ᱟᱫᱚ ᱢᱮᱛᱟᱜ ᱞᱮᱭᱟ ᱠᱚ ᱢᱮᱱᱟᱜᱼᱟ ᱥᱩᱨ ᱨᱮᱜᱮ ᱛᱚ ᱟᱹᱜᱩ ᱡᱚᱝ ᱯᱮ ᱛᱚ ᱟᱹᱜᱩ ᱟᱱᱟᱞᱮ ᱫᱟᱜ ᱛᱮᱛᱟᱝ ᱤᱱᱟᱹᱛᱮ ᱛᱤᱨᱯᱤᱫ ᱮᱱ ᱛᱟᱞᱮᱭᱟ ᱟᱨ ᱪᱟᱞᱟᱣ ᱚᱠᱛᱚ ᱚᱲᱟᱜ ᱠᱷᱚᱱ ᱠᱤᱪᱷᱩ ᱨᱟᱱ ᱠᱚᱞᱮ ᱤᱫᱤᱭᱟᱱ ᱛᱟᱦᱮᱸᱫ ᱡᱟᱦᱟᱸᱞᱮᱠᱟ ᱞᱟᱡ ᱦᱟᱹᱥᱩ ᱵᱚᱦᱚᱜ ᱦᱟᱹᱥᱩ ᱯᱟᱛᱞᱟ ᱯᱟᱭᱠᱷᱟᱱᱟ ᱨᱩᱣᱟᱹ ᱱᱚᱜᱼᱚ ᱱᱚᱝᱠᱟᱱ ᱠᱤᱪᱷᱩ ᱠᱤᱪᱷᱩ ᱨᱟᱱ ᱠᱚᱫᱚ ᱞᱮ ᱴᱷᱮᱢᱟ ᱫᱟᱨᱟᱣᱟᱱ ᱛᱟᱦᱮᱸᱫ ᱥᱮᱱᱚᱜ ᱨᱮ ᱱᱟᱯᱟᱭᱞᱮ ᱥᱮᱱ ᱠᱟᱱᱟ ᱟᱨᱚ ᱢᱤᱫᱴᱟᱱ ᱮᱴᱠᱮᱴᱚᱬᱮ ᱠᱚᱞᱮ ᱧᱟᱢ ᱠᱟᱫᱟ ᱟᱨ ᱦᱤᱡᱩᱜ ᱨᱮ ᱱᱚᱣᱟᱞᱮ ᱦᱮᱡ ᱮᱱᱟ ᱦᱮᱡ ᱚᱠᱛᱚ ᱦᱚᱸ ᱜᱟᱹᱰᱤ ᱛᱟᱞᱟ ᱦᱚᱨᱨᱮ ᱴᱟᱭᱟᱨ ᱯᱟᱢᱪᱟᱨᱮᱱ ᱛᱟᱞᱮᱭᱟ ᱛᱟᱦᱞᱮ ᱧᱤᱫᱟᱹ ᱴᱟᱭᱟᱨ ᱯᱟᱢᱪᱟᱨᱮᱱ ᱛᱟᱞᱮᱭᱟ ᱪᱮᱫ ᱞᱮ ᱪᱤᱠᱟᱹᱭᱟ ᱵᱟᱝ ᱢᱤᱥᱛᱨᱤ ᱠᱚ ᱧᱟᱢᱚᱜ ᱠᱟᱱ ᱵᱟᱝ ᱦᱚᱨ ᱛᱮᱱ ᱦᱚᱲ ᱠᱚ ᱧᱟᱢᱚᱜ ᱠᱟᱱ ᱛᱟᱦᱞᱮ ᱮᱸᱰᱮ ᱜᱮ ᱠᱳᱱᱳᱨᱚᱠᱚᱢ ᱛᱮ ᱧᱤᱫᱟᱹ ᱠᱷᱚᱱᱟᱜ ᱟᱸᱜᱟ ᱦᱚᱪᱚ ᱦᱩᱭᱮᱱ ᱛᱟᱞᱮᱭᱟ ᱟᱸᱜᱟ ᱠᱮᱫ ᱛᱮᱞᱮ ᱟᱸᱜᱟᱭᱮᱱ ᱠᱷᱟᱱ ᱥᱮᱛᱟᱜ ᱢᱤᱥᱛᱨᱤ ᱠᱚ ᱯᱟᱸᱡᱟ ᱯᱟᱸᱡᱟᱛᱮ ᱯᱟᱸᱡᱟ ᱧᱟᱢ ᱠᱟᱛᱮᱫ ᱟᱹᱜᱩ ᱠᱟᱛᱮᱫ ᱜᱟᱹᱲᱤ ᱛᱤ ᱨᱮᱞᱮ ᱥᱟᱨᱟᱣᱮᱫ ᱛᱟᱞᱮᱭᱟ ᱯᱟᱢᱪᱟᱨ ᱛᱚᱵᱮ ᱟᱱᱟ ᱜᱮ ᱚᱲᱟᱜ ᱛᱮᱞᱮ ᱨᱩᱣᱟᱹᱲ ᱦᱮᱡ ᱫᱟᱲᱮ ᱠᱟᱣᱫᱟ